ᱟᱵᱚ ᱥᱟᱱᱟᱢ ᱜᱮᱵᱚᱱ ᱵᱟᱲᱟᱭᱟ ᱡᱮ ᱱᱚᱣᱟ ᱫᱷᱟᱹᱨᱛᱤ ᱯᱩᱨᱤ ᱨᱮᱫᱚ ᱟᱵᱚ ᱵᱟᱧᱪᱟᱣ ᱢᱮᱱᱟᱜ ᱵᱚᱱᱟ ᱚᱱᱟ ᱫᱚ ᱥᱟᱶᱦᱮᱫ ᱥᱮ ᱚᱠᱥᱤᱡᱮᱱ ᱦᱟᱛᱟᱣ ᱠᱷᱟᱹᱛᱤᱨ ᱛᱮ ᱡᱩᱫᱤ ᱚᱠᱥᱤᱡᱮᱱ ᱵᱟᱵᱚᱱ ᱧᱟᱢ ᱠᱮ ᱛᱟᱦᱚᱞᱮ ᱦᱚᱭᱛᱳ ᱡᱮᱣᱮᱫ ᱵᱟᱵᱚᱱ ᱛᱟᱦᱮᱸ ᱫᱟᱲᱮ ᱠᱮᱭᱟ ᱟᱨ ᱱᱚᱣᱟ ᱚᱠᱥᱤᱡᱮᱱ ᱟᱵᱚ ᱵᱚᱱ ᱧᱟᱢᱟ ᱫᱟᱨᱮ ᱠᱷᱚᱱ ᱟᱫᱚ ᱚᱱᱟᱛᱮ ᱫᱟᱨᱮ ᱫᱚ ᱟᱵᱚᱣᱟᱜ ᱡᱤᱣᱤ ᱞᱟᱹᱜᱤᱫ ᱛᱮ ᱠᱷᱩᱵᱽ ᱜᱮ ᱞᱟᱹᱠᱛᱤ ᱢᱮᱱᱟᱜᱼᱟ ᱮᱵᱚᱝ ᱵᱟᱜᱟᱱ ᱞᱮᱠᱟ ᱦᱤᱥᱟᱹᱵ ᱛᱮᱫᱚ ᱤᱧ ᱫᱚ ᱧ ᱢᱚᱱᱮᱭᱟ ᱥᱮᱧ ᱠᱚᱨᱟᱣᱟ ᱡᱮ ᱡᱟᱹᱯᱩᱫ ᱫᱤᱱ ᱵᱤᱵᱷᱤᱱᱱᱚ ᱫᱷᱚᱨᱚᱱ ᱨᱮᱱᱟᱜ ᱫᱟᱨᱮ ᱢᱤᱫᱴᱮᱱ ᱡᱟᱭᱜᱟᱨᱮ ᱢᱳᱴᱟᱢᱩᱴᱤ ᱵᱟᱝ ᱨᱮᱦᱚᱸ ᱪᱟᱹᱨ ᱯᱷᱩᱴ ᱯᱟᱸᱪ ᱯᱷᱩᱴ ᱥᱟᱺᱜᱤᱧ ᱥᱟᱺᱜᱤᱧ ᱨᱮ ᱯᱳᱭᱞᱳ ᱜᱷᱟᱰᱞᱟᱜ ᱞᱟ ᱠᱮᱫᱟ ᱞᱟ ᱠᱟᱛᱮ ᱛᱟᱨᱯᱚᱨᱮ ᱚᱱᱟᱨᱮ ᱜᱩᱨᱤᱡ ᱥᱟᱨ ᱠᱚ ᱮᱢ ᱠᱟᱫᱟ ᱜᱩᱨᱤᱡ ᱥᱟᱨ ᱮᱢ ᱠᱟᱛᱮ ᱛᱟᱨᱯᱚᱨᱮ ᱚᱱᱟᱨᱮ ᱫᱟᱨᱮ ᱨᱚᱦᱚᱭ ᱠᱮᱫᱟ ᱟᱨ ᱚᱱᱟ ᱢᱟᱲᱟᱝ ᱨᱮ ᱱᱚᱣᱟ ᱠᱚ ᱢᱟᱲᱟᱝ ᱨᱮ ᱚᱱᱟ ᱡᱟᱦᱟᱸ ᱛᱤᱱᱟᱹᱜ ᱡᱟᱭᱜᱟᱨᱮ ᱱᱚᱣᱟ ᱫᱟᱨᱮ ᱥᱮ ᱵᱟᱜᱟᱱ ᱨᱚᱦᱚᱭᱚᱜ ᱠᱟᱱᱟ ᱫᱟᱨᱮ ᱠᱚ ᱨᱚᱦᱚᱭᱚᱜ ᱠᱟᱱᱟ ᱟᱞᱟᱫᱟ ᱟᱞᱟᱫᱟ ᱫᱟᱨᱮ ᱛᱚ ᱩᱱᱟᱹᱜ ᱫᱷᱟᱹᱵᱤᱡ ᱜᱷᱮᱨᱟ ᱮᱥᱮᱫ ᱞᱟᱹᱠᱛᱤ ᱢᱮᱱᱟᱜᱼᱟ ᱵᱟᱝᱠᱷᱟᱱ ᱢᱮᱨᱚᱢ ᱠᱚ ᱰᱟᱹᱝᱨᱤ ᱠᱚ ᱵᱚᱞᱚ ᱠᱟᱛᱮᱜ ᱚᱱᱟ ᱨᱚᱦᱚᱭ ᱫᱟᱨᱮ ᱠᱚ ᱡᱚᱢ ᱫᱟᱲᱮᱭᱟᱜᱼᱟ ᱡᱟᱛᱮ ᱫᱟᱨᱮ ᱵᱟᱝ ᱦᱟᱨᱟᱜᱼᱟ ᱮᱵᱚᱝ ᱚᱱᱟ ᱜᱷᱮᱨᱟ ᱮᱥᱮᱫ ᱠᱟᱛᱮ ᱜᱩᱨᱤᱡ ᱥᱟᱨ ᱮᱢ ᱠᱟᱛᱮ ᱜᱮ ᱱᱚᱣᱟ ᱫᱟᱨᱮ ᱨᱚᱦᱚᱭ ᱞᱮᱠᱷᱟᱱ ᱱᱟᱯᱟᱭᱚᱜᱼᱟ ᱮᱵᱚᱝ ᱡᱮᱦᱮᱛᱩ ᱵᱚᱨᱥᱟ ᱫᱤᱱ ᱫᱚ ᱢᱚᱡᱽ ᱫᱤᱱ ᱠᱟᱱᱟ ᱵᱚᱨᱥᱟ ᱫᱤᱱ ᱫᱚ ᱟᱢ ᱥᱚᱵ ᱥᱚᱢᱚᱭ ᱞᱮᱠᱟ ᱜᱮᱭ ᱫᱟᱜ ᱟᱭ ᱟᱨ ᱫᱟᱨᱮ ᱫᱚ ᱫᱟᱜ ᱜᱮᱠᱚ ᱠᱷᱚᱡᱚᱜᱼᱟ ᱫᱟᱜ ᱡᱩᱫᱤ ᱢᱚᱡᱽ ᱛᱮ ᱧᱟᱢ ᱦᱟᱥᱟ ᱡᱩᱫᱤ ᱞᱚᱦᱚᱫ ᱛᱟᱦᱮᱱ ᱛᱟᱦᱚᱞᱮ ᱫᱟᱨᱮ ᱛᱟᱲᱟ ᱛᱟᱹᱲᱤ ᱦᱟᱨᱟ ᱜᱚᱫᱚᱜᱼᱟ ᱟᱨ ᱫᱟᱜ ᱨᱮᱱᱟᱜ ᱡᱩᱫᱤ ᱴᱟᱱ ᱛᱟᱦᱮᱭᱮᱱ ᱫᱟᱜ ᱨᱚᱦᱚᱲ ᱛᱟᱦᱮᱸᱭᱮᱱ ᱡᱟᱭᱜᱟ ᱦᱟᱥᱟ ᱛᱟᱦᱞᱮ ᱫᱟᱜ ᱜᱚᱡᱚᱜᱼᱟ ᱚᱱᱟᱛᱮ ᱡᱟᱹᱯᱩᱫ ᱫᱤᱱ ᱜᱮ ᱫᱟᱨᱮ ᱨᱚᱦᱚᱭ ᱨᱮᱱᱟᱜ ᱫᱚ ᱥᱚᱵ ᱠᱷᱚᱡ ᱢᱚᱡᱽ ᱫᱤᱱ ᱠᱟᱱᱟ ᱟᱨ ᱡᱟᱹᱯᱩᱫ ᱫᱤᱱ ᱜᱮ ᱫᱟᱨᱮ ᱨᱚᱦᱚᱭ ᱫᱚᱨᱠᱟᱨ